ᱤᱧ ᱴᱷᱮᱡ ᱫᱚ ᱯᱟᱸᱥᱴᱤ ᱛᱟᱨᱤᱠᱷ ᱫᱚ ᱦᱩᱭᱩᱜ ᱠᱟᱱᱟ ᱵᱟᱭᱤᱥᱮ ᱰᱤᱥᱮᱢᱵᱚᱨ ᱚᱱᱟ ᱫᱚ ᱯᱟᱹᱨᱥᱤ ᱡᱤᱛᱠᱟᱹᱨ ᱢᱟᱦᱟ ᱯᱚᱱᱮᱨᱚᱭ ᱟᱜᱚᱥᱴ ᱚᱱᱟ ᱫᱚ ᱥᱟ ᱫᱷᱤᱱᱚᱛᱟ ᱫᱤᱵᱚᱥ ᱯᱟᱸᱪᱮᱭ ᱢᱮ ᱚᱱᱟ ᱫᱚ ᱯᱚᱸᱰᱤᱛ ᱨᱚᱜᱷᱩᱱᱟᱛᱷ ᱢᱩᱨᱢᱩᱣᱟᱜ ᱡᱚᱱᱢᱚ ᱫᱤᱱ ᱛᱤᱨᱤᱥᱟ ᱡᱩᱱ ᱚᱱᱟ ᱫᱚ ᱦᱩᱞ ᱢᱟᱦᱟ ᱯᱚᱸᱪᱤᱥᱮ ᱵᱳᱭᱥᱟᱠᱷ ᱚᱱᱟ ᱫᱚ ᱨᱚᱵᱤᱱᱫᱨᱚ ᱡᱚᱭᱚᱱᱛᱤ